ᱡᱷᱟᱲᱠᱷᱚᱸᱰ ᱯᱚᱱᱚᱛ ᱨᱮᱱᱟᱜ ᱥᱟᱱᱛᱟᱲ ᱠᱚᱣᱟᱜ ᱢᱩᱬᱩᱫ ᱯᱚᱨᱚᱵᱽ ᱫᱚ ᱦᱩᱭᱩᱜ ᱠᱟᱱᱟ ᱥᱚᱦᱚᱨᱟᱭ ᱟᱨ ᱵᱟᱦᱟ ᱱᱚᱣᱟ ᱠᱤᱱ ᱵᱟᱨᱭᱟ ᱯᱚᱨᱚᱵᱽ ᱜᱮ ᱟᱹᱰᱤ ᱨᱟᱹᱥᱠᱟᱹ ᱥᱟᱞᱟᱜ ᱠᱚ ᱢᱟᱱᱟᱣᱟ ᱥᱚᱦᱚᱨᱟᱭ ᱯᱚᱨᱚᱵᱽ ᱫᱚ ᱥᱚᱦᱚᱨᱟᱭ ᱪᱟᱸᱫᱳ ᱨᱮᱱᱟᱜ ᱢᱩᱞᱩᱜ ᱢᱚᱬᱮ ᱢᱟᱦᱟ ᱠᱷᱚᱱ ᱠᱩᱱᱟᱹᱢᱤ ᱫᱷᱟᱹᱵᱤᱡ ᱠᱚ ᱢᱟᱱᱟᱣᱟ ᱥᱚᱦᱚᱨᱟᱭ ᱯᱚᱨᱚᱵᱽ ᱨᱮᱫᱚ ᱥᱟᱱᱛᱟᱲ ᱠᱚᱣᱟᱜ ᱟᱹᱰᱤ ᱢᱟᱨᱟᱝ ᱯᱚᱨᱚᱵᱽ ᱠᱟᱱᱟ ᱚᱱᱟᱛᱮ ᱱᱚᱣᱟ ᱫᱚ ᱦᱟᱹᱛᱤ ᱞᱮᱠᱟᱱ ᱯᱚᱨᱚᱵᱽ ᱦᱚᱸᱠᱚ ᱢᱮᱛᱟᱫᱼᱟ ᱥᱚᱦᱚᱨᱟᱭ ᱯᱚᱨᱚᱵᱽ ᱨᱮᱫᱚ ᱰᱟᱝᱨᱤ ᱠᱟᱰᱟ ᱠᱚ ᱠᱷᱩᱱᱴᱟᱹᱣ ᱠᱚᱣᱟ ᱟᱨᱠᱚ ᱨᱟᱹᱥᱠᱟᱹ ᱦᱚᱪᱚ ᱠᱚᱣᱟ ᱚᱱᱟ ᱥᱟᱶᱛᱮ ᱦᱚᱲ ᱦᱚᱯᱚᱱ ᱠᱚᱫᱚ ᱮᱱᱮᱡ ᱥᱮᱨᱮᱧ ᱞᱟᱜᱽᱲᱮ ᱮᱱᱮᱡ ᱠᱟᱛᱮᱫ ᱠᱚ ᱨᱟᱹᱥᱠᱟᱹᱭᱟ ᱟᱨ ᱵᱟᱦᱟ ᱯᱚᱨᱚᱵᱽ ᱫᱚ ᱯᱷᱟᱹᱜᱩᱱ ᱪᱟᱸᱫᱳ ᱨᱮᱱᱟᱜ ᱢᱩᱞᱩᱜ ᱢᱚᱬᱮ ᱢᱟᱦᱟ ᱠᱷᱚᱱ ᱠᱩᱱᱟᱹᱢᱤ ᱫᱷᱟᱹᱵᱤᱡ ᱠᱚ ᱢᱟᱱᱟᱣᱟ ᱱᱚᱣᱟ ᱯᱚᱨᱚᱵᱽ ᱫᱚ ᱯᱨᱟᱠᱨᱤᱛᱤᱠ ᱥᱟᱶ ᱡᱚᱯᱲᱟᱣ ᱢᱮᱱᱟᱜᱼᱟ ᱚᱱᱟᱛᱮ ᱟᱵᱚ ᱥᱟᱱᱛᱟᱲ ᱫᱚ ᱯᱨᱟᱠᱨᱤᱛᱤᱠ ᱯᱩᱡᱟᱹ ᱦᱚᱸᱠᱚ ᱢᱮᱛᱟ ᱵᱚᱱᱟ ᱵᱟᱦᱟ ᱯᱚᱨᱚᱵᱽ ᱨᱮᱫᱚ ᱥᱟᱨᱡᱚᱢ ᱵᱟᱦᱟ ᱢᱟᱛᱠᱚᱢ ᱵᱟᱦᱟ ᱠᱚᱠᱚ ᱵᱚᱸᱜᱟᱭᱟ ᱟᱨ ᱮᱱᱮᱡ ᱥᱮᱨᱮᱧ ᱛᱮ ᱟᱹᱰᱤ ᱨᱟᱹᱥᱠᱟᱹ ᱜᱮᱠᱚ ᱦᱩᱞᱟᱹᱥᱟ ᱟᱨ ᱱᱚᱣᱟ ᱯᱚᱨᱚᱵᱽ ᱨᱮᱫᱚ ᱞᱟᱜᱽᱬᱮ ᱮᱱᱮᱡ ᱠᱟᱨᱟᱢ ᱮᱱᱮᱡ ᱠᱚ ᱠᱚ ᱮᱱᱮᱡᱟ ᱟᱨ ᱚᱱᱠᱟᱛᱮ ᱟᱹᱰᱤ ᱨᱟᱹᱥᱠᱟᱹ ᱠᱚ ᱜᱮᱠᱚ ᱢᱟᱱᱟᱣᱟ